ᱤᱧᱟᱝ ᱯᱷᱟᱥᱴ ᱯᱨᱚᱰᱟᱠᱴ ᱫᱚ ᱦᱩᱭᱩᱜ ᱠᱟᱱᱟ ᱤᱥᱠᱩᱞ ᱵᱮᱜᱽ ᱟᱨ ᱤᱥᱠᱩᱞ ᱵᱮᱠᱨᱮᱭᱟᱜ ᱯᱚᱡᱤᱴᱤᱵᱽ ᱮᱠᱥᱯᱮᱨᱤᱭᱮᱥ ᱦᱩᱭᱩᱜ ᱠᱟᱱ ᱛᱤᱧᱟᱹ ᱟᱭᱢᱟ ᱯᱩᱛᱷᱤ ᱫᱚᱦᱚ ᱜᱟᱱᱚᱜᱼᱟ ᱵᱮᱜᱽ ᱨᱮᱱᱟᱜ ᱠᱚᱣᱟᱞᱤᱴᱤ ᱟᱹᱰᱤ ᱢᱚᱡᱟ ᱟᱨ ᱦᱚᱸ ᱟᱭᱢᱟ ᱥᱮᱨᱢᱟ ᱵᱮᱵᱚᱦᱟᱨ ᱜᱟᱱᱚᱜᱼᱟ